ᱦᱮᱸ ᱦᱮᱞᱳ ᱦᱮᱸ ᱚᱠᱟ ᱠᱷᱚᱱᱟᱜ ᱮᱢ ᱞᱟᱹᱭ ᱮᱫᱟ ᱦᱮᱸ ᱦᱮᱸ ᱤᱧ ᱵᱟᱜᱟᱱ ᱱᱟᱨᱥᱟᱨᱤ ᱢᱟᱞᱤᱠᱤᱧ ᱞᱟᱹᱭ ᱮᱫᱟ ᱦᱮᱸ ᱢᱟ ᱞᱟᱹᱭ ᱢᱮ ᱦᱮᱸ ᱤᱧ ᱴᱷᱮᱱ ᱫᱚ ᱟᱢ ᱪᱮᱫ ᱞᱮᱠᱟᱱᱟᱜ ᱮᱢ ᱪᱟᱹᱭᱟ ᱚᱱᱠᱟᱱᱟᱜ ᱜᱮ ᱧᱟᱢᱚᱜᱼᱟ ᱡᱮᱦᱮᱛᱩ ᱤᱧ ᱫᱚ ᱟᱹᱰᱤ ᱢᱟᱨᱟᱝ ᱵᱟᱜᱟᱱᱤᱧ ᱵᱮᱱᱟᱣ ᱟᱠᱟᱫᱟ ᱵᱟᱦᱟ ᱵᱟᱜᱟᱱ ᱡᱚ ᱵᱟᱜᱟᱱ ᱦᱮᱸ ᱡᱟᱵᱚᱛᱤᱭᱚ ᱞᱮᱠᱟᱱᱟᱜ ᱟᱢ ᱪᱮᱫ ᱞᱮᱠᱟᱱᱟᱜ ᱮᱢ ᱪᱟᱹᱭᱟ ᱟᱢ ᱡᱩᱫᱤᱢ ᱢᱮᱱᱟ ᱥᱩᱨᱡᱚᱢᱩᱠᱷᱤ ᱵᱟᱦᱟ ᱩᱞ ᱫᱟᱨᱮ ᱠᱟᱵᱡᱤ ᱰᱟᱵ ᱡᱟᱦᱟᱸᱴᱟᱜ ᱜᱮᱢ ᱪᱟᱹᱭᱟ ᱚᱱᱟᱜᱮ ᱤᱧ ᱴᱷᱮᱱ ᱧᱟᱯᱟᱢᱟ ᱞᱟᱹᱭᱢᱮ ᱠᱟᱵᱡᱤ ᱫᱟᱨᱮ ᱫᱚ ᱤᱧ ᱴᱷᱮᱱ ᱠᱷᱚᱱᱟᱜ ᱮᱢ ᱤᱫᱤ ᱞᱮᱠᱷᱟᱱ ᱫᱚ ᱢᱤᱫ ᱥᱟᱭ ᱴᱟᱠᱟ ᱢᱤᱫᱴᱤᱡ ᱫᱟᱨᱮ ᱨᱮ ᱫᱟᱢ ᱢᱮᱱᱟᱜᱼᱟ ᱰᱟᱵ ᱠᱚᱫᱚ ᱚᱱᱟ ᱫᱚ ᱯᱤᱥ ᱦᱤᱥᱟᱹᱵ ᱨᱮ ᱚᱱᱟ ᱫᱚ ᱯᱚᱧᱪᱟᱥ ᱴᱟᱠᱟ ᱯᱤᱥ ᱦᱚᱸ ᱦᱩᱭᱩᱜᱼᱟ ᱟᱨ ᱚᱱᱟ ᱫᱚ ᱥᱟᱭᱤᱡ ᱚᱱᱩᱡᱟᱭᱤ ᱨᱮ ᱡᱚᱫᱤ ᱦᱚᱭᱛᱳ ᱠᱤᱞᱳᱴᱮᱠ ᱤᱭᱟᱹ ᱦᱩᱭᱩᱜᱼᱟ ᱥᱟᱭᱤᱡ ᱦᱩᱭᱩᱜᱼᱟ ᱚᱱᱟ ᱫᱚ ᱯᱚᱧᱪᱟᱥ ᱴᱟᱠᱟ ᱟᱨ ᱵᱟᱹᱠᱤ ᱠᱚᱫᱚ ᱛᱤᱨᱤᱥ ᱴᱟᱠᱟ ᱱᱚᱝᱠᱟᱱᱟᱜ ᱦᱚᱸ ᱢᱮᱱᱟᱜᱼᱟ ᱡᱚᱛᱚ ᱞᱮᱠᱟᱱᱟᱜ ᱜᱮ ᱧᱟᱯᱟᱢᱟ ᱟᱪᱪᱷᱟ ᱟᱪᱪᱷᱟ ᱦᱮᱸ ᱟᱹᱰᱤ ᱱᱟᱯᱟᱭ ᱦᱤᱡᱩᱜ ᱢᱮ ᱤᱧᱟᱹ ᱧᱩᱛᱩᱢ ᱫᱚ ᱦᱟᱸᱜ ᱩᱠᱤᱞ ᱢᱩᱨᱢᱩ ᱟᱫᱚ ᱟᱵᱮᱱᱟᱜ ᱧᱩᱛᱩᱢ ᱫᱚ ᱦᱮᱸ ᱦᱮᱸ ᱟᱵᱮᱱ ᱱᱚᱣᱟ ᱟᱡᱚᱫᱤᱭᱟᱹ ᱵᱩᱨᱩ ᱡᱟᱦᱟᱸ ᱫᱚ ᱵᱟᱥ ᱦᱤᱡᱩᱜᱼᱟ ᱯᱩᱨᱩᱞᱤᱭᱟᱹ ᱠᱷᱚᱱᱟᱜ ᱚᱱᱟᱛᱮ ᱟᱵᱮᱱ ᱫᱮᱡᱚᱜ ᱵᱮᱱ ᱱᱤᱥᱪᱚᱭ ᱦᱟᱸᱜ ᱴᱷᱤᱠ ᱟᱡᱚᱫᱤᱭᱟᱹ ᱵᱩᱨᱩ ᱴᱤᱠᱤᱴ ᱵᱮᱱ ᱮᱠᱫᱚᱢ ᱟᱹᱞᱤᱧ ᱚᱱᱟ ᱠᱟᱪᱷᱟ ᱠᱟᱪᱷᱤ ᱠᱷᱚᱱᱟᱜ ᱜᱮ ᱟᱵᱮᱱ ᱞᱳᱠᱮᱥᱚᱱ ᱛᱮᱵᱮᱱ ᱧᱮᱞ ᱫᱟᱲᱮᱭᱟᱞᱤᱧᱟ ᱴᱷᱤᱠᱵᱮᱱ ᱧᱟᱢ ᱫᱟᱲᱮᱭᱟᱞᱤᱧᱟ ᱦᱮᱸ ᱦᱮᱸ ᱟᱹᱰᱤ ᱟᱹᱰᱤ ᱥᱟᱨᱦᱟᱣ ᱦᱮᱸ ᱢᱟ ᱛᱚᱵᱮ